ᱦᱮᱸ ᱤᱧᱦᱚᱸ ᱴᱤᱵᱷᱤᱨᱮ ᱟᱭᱢᱟ ᱜᱚᱴᱟᱝ ᱜᱮ ᱱᱚᱝᱠᱟ ᱮᱯᱮᱨ ᱦᱮᱸᱰᱮᱡ ᱤᱧ ᱧᱮᱞ ᱟᱠᱟᱫᱟ ᱡᱟᱦᱟᱸ ᱫᱚ ᱢᱟᱱᱮ ᱪᱮᱫ ᱤᱧ ᱞᱟᱹᱭᱟ ᱡᱟᱦᱟᱱᱟᱜ ᱜᱷᱚᱴᱚᱱᱟ ᱤᱫᱤ ᱠᱟᱛᱮᱫ ᱦᱩᱭᱩᱜ ᱠᱤᱢᱵᱟ ᱡᱮᱠᱳᱱᱳ ᱨᱟᱡᱽᱱᱤᱛᱤ ᱤᱫᱤ ᱠᱟᱛᱮᱫ ᱦᱩᱭᱩᱜ ᱚᱱᱟᱠᱚ ᱥᱟᱱᱟᱢ ᱜᱤᱧ ᱧᱮᱞ ᱵᱟᱲᱟᱭ ᱜᱮᱭᱟ ᱟᱨ ᱚᱱᱟᱨᱮ ᱡᱟᱦᱟᱸ ᱠᱟᱛᱷᱟ ᱨᱮᱯᱮᱡ ᱠᱚ ᱡᱟᱦᱟᱸᱭ ᱫᱚ ᱮᱝᱠᱟᱨᱮ ᱛᱟᱦᱮᱱᱟ ᱩᱱᱤ ᱦᱟᱱᱟ ᱱᱚᱣᱟ ᱨᱟᱡᱽᱱᱳᱭᱛᱤᱠ ᱫᱚᱞ ᱨᱮᱱ ᱱᱮᱛᱟ ᱠᱚ ᱩᱱᱠᱩ ᱦᱚᱦᱚ ᱥᱩᱨ ᱠᱟᱛᱮᱫ ᱟᱠᱚᱣᱟᱜ ᱨᱟᱡᱽᱱᱳᱭᱛᱤᱠ ᱫᱚᱞ ᱤᱫᱤ ᱠᱟᱛᱮᱫ ᱢᱚᱛᱟᱢᱚᱛᱮ ᱠᱩᱞᱤ ᱠᱚᱣᱟ ᱚᱱᱟᱠᱚᱦᱚᱸ ᱟᱹᱰᱤ ᱱᱟᱯᱭᱜᱮ ᱵᱩᱡᱷᱟᱹᱜᱼᱟ ᱠᱟᱨᱚᱱ ᱩᱱᱠᱩ ᱚᱸᱰᱮᱜᱮ ᱟᱠᱚᱨᱮᱱ ᱡᱟᱦᱟᱸᱭ ᱚᱰᱤᱭᱮᱱᱥ ᱠᱚ ᱢᱮᱱᱟᱜ ᱠᱚᱣᱟ ᱵᱩᱦᱩᱫ ᱠᱤᱪᱷᱩ ᱠᱚ ᱵᱟᱲᱟᱭ ᱧᱟᱢ ᱫᱟᱲᱮᱭᱟᱜᱼᱟ ᱡᱮ ᱟᱞᱮᱭᱟᱜ ᱴᱤᱢ ᱨᱮᱱ ᱟᱞᱮᱭᱟᱜ ᱫᱚᱞ ᱨᱮᱱ ᱩᱱᱤᱴᱟᱜ ᱞᱤᱰᱟᱨᱮ ᱪᱟᱞᱟᱣ ᱟᱠᱟᱱ ᱛᱟᱞᱮᱭᱟ ᱩᱱᱤ ᱟᱞᱮ ᱤᱫᱤ ᱠᱟᱛᱮᱫ ᱪᱮᱫ ᱠᱚᱭ ᱢᱮᱱ ᱮᱫᱟ ᱢᱮᱱᱛᱮ ᱚᱱᱟᱛᱮ ᱚᱱᱟ ᱦᱚᱸ ᱟᱹᱰᱤ ᱵᱷᱟᱹᱜᱤ ᱜᱮᱭᱟ ᱢᱤᱫ ᱦᱤᱥᱟᱹᱵ ᱛᱮᱫᱚ ᱟᱨ ᱡᱟᱦᱟᱸᱭ ᱮᱝᱠᱟᱨ ᱠᱚᱠᱚ ᱛᱟᱦᱮᱱᱟ ᱡᱟᱦᱟᱸᱭ ᱫᱚ ᱠᱟᱛᱷᱟ ᱨᱮᱯᱮᱡ ᱮ ᱪᱟᱹᱞᱩᱭᱟ ᱩᱱᱤ ᱦᱚᱸ ᱠᱤᱱᱛᱩ ᱟᱹᱰᱤ ᱟᱭᱢᱟ ᱫᱚᱠᱠᱷᱚᱛᱟ ᱦᱚᱲᱮ ᱛᱟᱦᱮᱱᱟ ᱠᱟᱨᱚᱱ ᱩᱱᱤ ᱚᱱᱟ ᱤᱫᱤ ᱠᱟᱛᱮᱫ ᱯᱨᱚᱯᱟᱨ ᱱᱚᱞᱮᱡᱽ ᱵᱟᱝ ᱛᱟᱦᱮᱸ ᱞᱮᱱ ᱛᱟᱭ ᱠᱷᱟᱱ ᱟᱨ ᱢᱤᱫ ᱦᱚᱲ ᱨᱟᱡᱽᱱᱤᱛᱤ ᱤᱫᱤ ᱠᱟᱛᱮᱫ ᱥᱮ ᱮᱴᱟᱜ ᱡᱟᱦᱟᱱᱟᱜ ᱜᱷᱚᱴᱚᱱᱟ ᱤᱫᱤ ᱠᱟᱛᱮᱫ ᱥᱮ ᱮᱴᱟᱜ ᱡᱟᱦᱟᱱᱟᱜ ᱨᱤᱥᱟᱨᱪ ᱤᱫᱤ ᱠᱟᱛᱮᱫ ᱵᱟᱝ ᱠᱚ ᱞᱟᱹᱭ ᱫᱟᱲᱮᱭᱟᱼᱟ ᱛᱚᱵᱮ ᱡᱟᱦᱟᱸᱭ ᱮᱝᱠᱟᱨ ᱠᱚ ᱛᱟᱦᱮᱱᱟ ᱩᱱᱠᱩ ᱦᱚᱸ ᱟᱹᱰᱤ ᱟᱹᱰᱤ ᱜᱚᱴᱟᱝᱜᱮ ᱩᱱᱠᱩᱣᱟᱜ ᱵᱩᱫᱽᱫᱷᱤ ᱛᱟᱦᱮᱱ ᱛᱟᱠᱚᱣᱟ ᱛᱚᱵᱮ ᱡᱟᱹᱱᱤᱡ ᱩᱱᱠᱩ ᱚᱱᱟᱠᱚ ᱯᱚᱨᱤᱪᱟᱞᱚᱱᱟ ᱫᱟᱲᱮᱭᱟᱜᱼᱟ ᱤᱧ ᱡᱟᱦᱟᱸᱧ ᱧᱮᱞ ᱟᱠᱟᱫ ᱠᱚᱣᱟ ᱚᱱᱟ ᱢᱚᱫᱽᱫᱷᱮ ᱨᱮᱫᱚ ᱟᱵᱣᱟᱜ ᱡᱟᱦᱟᱸ ᱴᱨᱟᱭᱤᱵᱷ ᱴᱤᱵᱷᱤᱨᱮ ᱡᱟᱦᱟᱸᱭ ᱮᱝᱠᱟᱨ ᱢᱮᱱᱟᱭᱟ ᱩᱱᱤ ᱫᱟᱫᱟ ᱦᱚᱸ ᱟᱹᱰᱤ ᱪᱮᱦᱨᱟᱜᱮ ᱠᱩᱞᱤ ᱠᱚᱣᱟᱭ ᱟᱨ ᱩᱱᱤ ᱡᱟᱦᱟᱸᱭ ᱵᱟᱝᱞᱟᱨᱮ ᱜᱷᱚᱱᱴᱟ ᱠᱷᱟᱱᱮᱠ ᱥᱩᱢᱚᱱ ᱩᱱᱤᱭᱟᱜ ᱥᱳ ᱢᱮᱱᱟᱜ ᱛᱟᱭᱟ ᱟᱨ ᱤᱧ ᱚᱱᱟᱠᱚ ᱟᱹᱰᱤ ᱱᱟᱯᱟᱭᱤᱧ ᱵᱩᱡᱟ ᱤᱧᱫᱚ